ᱟᱫᱚ ᱤᱧᱫᱚ ᱢᱤᱨᱩ ᱪᱮᱬᱮᱧ ᱠᱩᱥᱤᱭᱟᱭ ᱛᱮ ᱢᱤᱨᱩ ᱪᱮᱬᱮ ᱜᱤᱧ ᱟᱹᱥᱩᱞ ᱞᱮᱫᱮᱭᱟ ᱟᱫᱚ ᱩᱱᱤ ᱫᱚ ᱡᱟᱦᱟᱸ ᱠᱷᱚᱱᱮᱢ ᱦᱤᱡᱩᱜᱼᱟ ᱛᱚᱭ ᱩᱱᱤ ᱫᱚᱭ ᱞᱟᱹᱭᱟ ᱜᱚᱜᱚᱭ ᱦᱮᱡ ᱮᱱᱟ ᱛᱚ ᱵᱟᱵᱟᱭ ᱦᱮᱡ ᱮᱱᱟᱭ ᱜᱚ ᱫᱟᱫᱟᱭ ᱦᱮᱡ ᱮᱱᱟᱭ ᱫᱤᱫᱤ ᱦᱮᱡ ᱮᱱᱟ ᱛᱮᱭᱟᱝ ᱦᱮᱡ ᱮᱱᱟᱭ ᱵᱟᱹᱵᱩᱭ ᱦᱮᱡ ᱮᱱᱟᱭ ᱛᱚ ᱩᱱᱤ ᱢᱮᱱᱟᱭ ᱫᱟᱠᱟ ᱮᱢᱟᱭ ᱢᱮ ᱫᱟᱜ ᱮᱢᱟᱭ ᱢᱮ ᱧᱩᱭᱟᱭ ᱫᱩᱲᱩᱵ ᱢᱮᱛᱟᱭ ᱢᱮ ᱛᱚ ᱯᱮᱲᱟ ᱠᱚᱦᱚᱸ ᱠᱚ ᱦᱮᱡ ᱮᱱᱠᱷᱟᱱ ᱢᱮᱱᱟᱭ ᱯᱮᱲᱟᱭ ᱦᱮᱡ ᱮᱱᱟ ᱟᱨ ᱫᱟᱜ ᱠᱚ ᱮᱢᱟᱭ ᱢᱮ ᱟᱨ ᱩᱱᱤ ᱦᱚᱸ ᱟᱡ ᱦᱚᱸ ᱡᱮᱢᱚᱱ ᱤᱧᱨᱮᱱ ᱯᱚᱨᱤᱵᱟᱨᱮ ᱫᱤᱥᱟᱹ ᱠᱚᱛᱤᱧᱟᱹ ᱚᱲᱟᱜ ᱨᱮᱱ ᱛᱚ ᱩᱱᱤ ᱦᱚᱸ ᱚᱱᱠᱟ ᱜᱮᱞᱮ ᱫᱤᱥᱟᱹᱭ ᱭᱟ ᱛᱚ ᱢᱤᱨᱩ ᱵᱟᱵᱩ ᱢᱮᱱᱟᱭ ᱛᱟᱵᱚᱱᱟᱭ ᱛᱚ ᱢᱤᱨᱩ ᱵᱤᱴᱤ ᱢᱮᱱᱟᱭ ᱛᱟᱵᱚᱱᱟ ᱩᱱᱤ ᱞᱟᱹᱜᱤᱫ ᱦᱚᱸ ᱡᱚᱢᱟᱜ ᱞᱮ ᱟᱹᱜᱩᱣᱟᱭᱟ ᱪᱟᱱᱟ ᱠᱚᱭ ᱡᱚᱢᱟᱭ ᱡᱟᱦᱟᱸ ᱠᱤ ᱯᱷᱩᱴ ᱠᱚ ᱠᱷᱤᱨᱟ ᱠᱚ ᱚᱱᱟ ᱠᱚᱦᱚᱸᱭ ᱡᱚᱢᱟ ᱵᱮᱫᱚᱱᱟ ᱥᱮᱣ ᱠᱚᱦᱚᱸᱭ ᱡᱚᱢᱟ ᱚᱱᱟ ᱠᱚᱦᱚᱸ ᱞᱮ ᱟᱹᱜᱩᱟᱣᱟᱭᱟ ᱚᱱᱟ ᱠᱚᱛᱮ ᱟᱞᱮ ᱯᱚᱨᱤᱵᱟᱨ ᱛᱮ ᱡᱷᱚᱛᱚ ᱠᱚᱛᱮ ᱩᱱᱤ ᱫᱚ ᱫᱚᱢᱮᱞᱮ ᱠᱩᱥᱤᱭᱟᱭᱟ ᱟᱨ ᱡᱷᱚᱛᱚ ᱠᱟᱛᱷᱟ ᱜᱮ ᱞᱟᱹᱭᱟ ᱡᱷᱚᱛᱚ ᱜᱮᱠᱚ ᱦᱤᱡᱩᱜᱼᱟ ᱯᱮᱲᱟ ᱯᱚᱨᱤᱵᱟᱨ ᱦᱚᱸᱭ ᱞᱟᱹᱭ ᱠᱚᱣᱟ ᱟᱨ ᱚᱲᱟᱜ ᱨᱮᱱ ᱯᱚᱨᱤᱵᱟᱨ ᱦᱚᱸ ᱞᱟᱹᱭ ᱠᱚᱣᱟ ᱚᱱᱟ ᱠᱷᱟᱹᱛᱤᱨ ᱛᱮ ᱟᱞᱮ ᱫᱚ ᱡᱷᱚᱛᱚ ᱜᱮ ᱩᱱᱤ ᱫᱚᱞᱮ ᱠᱩᱥᱤᱭᱟᱭᱟ ᱢᱤᱨᱩ ᱫᱚ